ᱥᱮᱱᱚᱜ ᱠᱟᱱᱟᱞᱤᱧ ᱦᱟᱸᱜ ᱟᱨ ᱠᱤᱪᱷᱩ ᱜᱷᱟᱹᱲᱤᱡ

ᱪᱮᱫ ᱞᱮᱠᱟ ᱠᱟᱹᱢᱤ ᱦᱚᱨᱟ ᱠᱚ

ᱚᱱᱠᱟ ᱢᱤᱫ ᱥᱚᱯᱛᱟᱦᱚ ᱵᱷᱤᱛᱤᱨ ᱛᱮ ᱛᱤᱱᱟᱹ ᱜᱟᱱ ᱦᱩᱭᱩᱜᱼᱟ ᱦᱳᱭ ᱛᱚ ᱦᱮᱸ ᱟᱹᱞᱤᱧ ᱱᱟᱦᱟᱸᱜ ᱞᱤᱧ ᱥᱮᱱᱚᱜ ᱠᱟᱱᱟ ᱟᱨ ᱴᱟᱭᱤᱥ ᱠᱚ ᱟᱹᱜᱩ ᱟᱠᱟᱱᱟ ᱥᱮ ᱵᱟᱝ ᱜᱮ ᱚ ᱦᱚᱸ ᱵᱟᱨᱦᱮ ᱫᱚ ᱵᱟᱝᱜᱮ ᱚᱱᱟ ᱵᱷᱤᱛᱤᱨ ᱥᱟᱦᱟᱜᱮ ᱚᱛ ᱠᱚᱨᱮ ᱠᱟᱸᱛ ᱠᱚᱨᱮ

ᱦᱮᱸ ᱟᱨ ᱢᱤᱫ ᱡᱟᱭᱜᱟ ᱨᱟᱡᱽᱱᱚᱜᱚᱨ ᱥᱮᱫ ᱨᱮ ᱢᱮᱱᱟᱜ ᱜᱮᱭᱟ ᱦᱳᱭ ᱱᱚᱸᱰᱮ ᱡᱚᱞᱫᱤ ᱫᱷᱟᱨᱟ ᱵᱚ ᱯᱩᱨᱟᱹᱣ ᱠᱷᱟᱱ ᱫᱚ ᱚᱱᱛᱮ ᱪᱟᱞᱟᱣ ᱦᱩᱭᱩᱜᱼᱟ ᱡᱟᱹᱥᱛᱤ ᱫᱚ ᱵᱟᱹᱱᱩᱜᱼᱟ ᱢᱟᱱᱮ ᱫᱳ ᱢᱟᱦᱟᱱᱮ ᱫᱟᱨᱟ ᱛᱮ ᱦᱩᱭᱩᱜᱼᱟ ᱩᱱ ᱛᱮᱵᱚ ᱥᱴᱟᱴᱟ ᱱᱟᱦᱟᱜ ᱫᱳ ᱢᱟᱦᱟᱱᱮ ᱫᱷᱟᱨᱟ ᱵᱚ ᱥᱴᱟᱴᱟ ᱱᱟᱦᱟᱜ ᱢᱟᱱᱮ ᱟᱜᱞᱮ ᱢᱟᱦᱟᱱᱮ ᱵᱚ ᱥᱴᱟᱴᱟ ᱦᱳᱭ ᱚᱱᱛᱮ ᱵᱮᱱᱟᱣ

ᱦᱳᱭ ᱚᱱᱠᱟᱜᱮ ᱠᱩᱨᱩᱢᱩᱴᱩ ᱪᱷᱩᱴᱟᱹᱜ ᱢᱮᱛᱟ ᱠᱚᱵᱤᱱ ᱦᱮᱸ ᱥᱮᱴᱮᱨ ᱡᱟᱶᱨᱟᱜ ᱠᱟᱱᱟᱞᱤᱧ ᱦᱟᱸᱜ

ᱦᱮᱸ ᱮᱱᱛᱮᱫ ᱟᱴᱷᱟᱥ ᱛᱟᱹᱨᱤᱠᱷ ᱠᱚᱛᱮ ᱵᱚ ᱮᱦᱚᱵᱟ ᱦᱚᱸ ᱟᱴᱷᱟᱥ ᱡᱩᱞᱟᱭ

ᱦᱳᱭᱛᱚ ᱵᱮᱞᱰᱤᱝ ᱜᱮ ᱚᱸᱰᱮ ᱦᱚᱸ ᱵᱮᱱᱟᱜ ᱠᱟᱱᱟ ᱛᱤᱱ ᱛᱟᱞᱟᱵᱟᱞᱟ ᱦᱳᱭ ᱟᱫᱚ ᱚᱱᱟ ᱨᱮᱱᱟ ᱜᱮᱞᱤᱧ ᱢᱮᱱᱮᱫᱼᱟ ᱱᱚᱸᱰᱮ ᱡᱚᱞᱫᱤ ᱫᱷᱟᱨᱟ ᱦᱩᱭᱩᱜ ᱠᱷᱟᱱ ᱫᱚ ᱚᱱᱛᱮ ᱞᱚᱜᱚᱱ ᱫᱷᱟᱨᱟ ᱵᱚ ᱥᱴᱟᱴ ᱠᱷᱟᱱ ᱫᱚ ᱞᱚᱜᱚᱱ ᱫᱷᱟᱨᱟ ᱯᱩᱨᱟᱹᱜᱼᱟ ᱚᱱᱟ ᱦᱚᱸ ᱦᱳᱭ ᱚᱱᱠᱟᱜᱮ ᱟᱹᱞᱤᱧ ᱦᱚᱸᱞᱤᱧ ᱢᱮᱱᱮᱫᱼᱟ ᱡᱚᱞᱫᱤ ᱫᱷᱟᱨᱟ ᱯᱩᱨᱟᱹᱜ ᱠᱷᱟᱱ ᱫᱚ ᱦᱟᱱᱛᱮ ᱵᱚ ᱞᱚᱜᱚᱱ ᱫᱷᱟᱨᱟ ᱵᱚ ᱥᱴᱟᱴ ᱠᱷᱟᱱ ᱞᱚᱜᱚᱱ ᱫᱷᱟᱨᱟ ᱯᱩᱨᱟᱹᱣ ᱜᱚᱫᱚᱜ ᱢᱟ

ᱢᱟᱱᱮ ᱫᱩᱥᱚ ᱪᱚᱞᱽᱞᱤᱥ ᱠᱟᱛᱮ ᱵᱟᱠᱚ ᱤᱭᱟᱹᱜ ᱠᱟᱱ ᱛᱮ ᱵᱟᱝ ᱱᱤᱛᱚᱜ ᱫᱚ ᱤᱱᱠᱟᱹ ᱫᱷᱟᱨᱟ ᱜᱮ ᱢᱮᱱ ᱦᱟᱛᱟᱲ ᱟᱠᱚ ᱵᱤᱱ ᱤᱱᱟᱹᱜ ᱫᱷᱟᱨᱟ ᱜᱮ ᱱᱤᱭᱟᱹ ᱫᱷᱟᱣ ᱫᱚ ᱦᱳᱭ ᱤᱱᱟᱹᱜ ᱫᱷᱟᱨᱟ ᱜᱮ ᱢᱮᱛᱟ ᱟᱠᱚ ᱵᱤᱱ

ᱦᱳᱭ ᱜᱟᱞᱢᱟᱨᱟᱜ ᱵᱤᱱ ᱪᱮᱫ ᱠᱚ ᱢᱮᱱᱮᱫᱼᱟ ᱵᱟᱠᱷᱟᱱ ᱦᱟᱸᱜ ᱞᱟᱹᱭ ᱟᱹᱞᱤᱧ ᱵᱤᱱ ᱦᱳᱭ ᱱᱚᱜᱼᱚᱭ ᱱᱚᱝᱠᱟ ᱜᱮᱞᱟᱝ ᱜᱟᱞᱢᱟᱨᱟᱣ ᱵᱟᱲᱟ ᱠᱟᱱ ᱫᱚ ᱱᱟᱦᱟᱜ ᱟᱨᱞᱤᱧ ᱪᱟᱞᱟ ᱠᱟᱱ ᱜᱮᱫᱚ ᱦᱟᱸᱜ ᱦᱳᱭ ᱜᱟᱞᱢᱟᱨᱟᱣ ᱟᱵᱳᱱ ᱦᱟᱸᱜ ᱦᱳᱭ ᱦᱳᱭ ᱛᱚᱵᱮ ᱪᱮᱫ ᱵᱮᱱ ᱢᱮᱱᱮᱫᱼᱟ ᱴᱷᱤᱠ ᱜᱮᱭᱟ ᱛᱚᱵᱮ